ᱦᱮᱸ ᱦᱳᱭ ᱟᱫᱚ ᱟᱫᱚ ᱪᱮᱫ ᱮᱢ ᱢᱮᱱᱮᱫᱼᱟ ᱚᱻ ᱦᱳᱭ ᱟᱫᱚ ᱢᱮᱱ ᱠᱷᱟᱱᱮᱢ ᱫᱚ ᱥᱮᱱ ᱢᱟ ᱦᱩᱭᱩᱜ ᱜᱮᱭᱟ ᱟᱫᱚ ᱧᱟᱢᱚᱜ ᱜᱮᱭᱟ ᱠᱚ ᱯᱟᱞᱮᱱᱚᱜ ᱱᱚᱣᱟ ᱟᱹᱛᱩ ᱠᱚᱨᱮ ᱠᱚ ᱩᱰᱩᱠᱚᱜ ᱜᱮᱭᱟ ᱟᱫᱚ ᱨᱩᱨᱩᱣᱟᱜ ᱠᱚᱫᱚ ᱪᱮᱫ ᱠᱚ ᱛᱟᱯᱮ ᱡᱳᱜᱟᱲ ᱢᱮᱱᱟᱜᱼᱟ ᱛᱤᱨᱭᱳ ᱵᱟᱱᱟᱢ ᱠᱚ ᱦᱚᱸ ᱦᱳᱭ ᱟᱫᱚ ᱮᱱᱠᱷᱟᱡ ᱫᱚᱯᱮ ᱫᱚᱨᱠᱟᱨᱚᱜ ᱠᱟᱱᱠᱷᱟᱡ ᱫᱚ ᱧᱟᱢᱚᱜ ᱜᱮᱭᱟ ᱠᱚ ᱚᱱᱠᱟ ᱩᱰᱩᱠᱚᱜ ᱜᱮᱭᱟ ᱠᱚ ᱢᱤᱫ ᱵᱟᱨ ᱦᱚᱲ ᱟᱫᱚ ᱚᱠᱟᱨᱮ ᱱᱟᱦᱟᱜ ᱮᱱᱮᱡ ᱥᱮᱨᱮᱧ ᱫᱚ ᱦᱩᱭᱩᱜ ᱞᱟᱹᱜᱤᱫ ᱚ ᱦᱚᱸ ᱚ ᱦᱚᱸ ᱦᱮᱸ ᱦᱚᱸ ᱦᱳᱭ ᱧᱟᱢᱚᱜ ᱜᱮᱭᱟ ᱠᱚ ᱟᱨ ᱠᱚ ᱩᱰᱩᱠᱚᱜ ᱜᱮᱭᱟ ᱦᱟᱸᱜ ᱢᱤᱫ ᱵᱟᱨ ᱦᱚᱲ ᱫᱚ ᱦᱮᱸ ᱟᱞᱮ ᱴᱷᱮᱱ ᱟᱞᱮ ᱴᱷᱮᱱ ᱦᱚᱸ ᱥᱟᱢᱟᱱ ᱠᱚᱫᱚ ᱢᱮᱱᱟᱜ ᱜᱮᱭᱟ ᱚ ᱦᱚᱨᱚᱜ ᱵᱟᱸᱫᱮᱭᱟᱜ ᱠᱚᱜᱮ ᱡᱟᱦᱟᱸ ᱞᱮᱠᱟ ᱰᱨᱮᱥ ᱯᱮ ᱢᱮᱱᱟ ᱡᱟᱦᱟᱸ ᱞᱮᱠᱟ ᱰᱨᱮᱥ ᱯᱮ ᱢᱮᱱᱟ ᱚᱱᱠᱟᱱ ᱰᱨᱮᱥ ᱜᱮ ᱛᱟᱞᱮ ᱢᱮᱱᱟᱜᱼᱟ ᱨᱩᱨᱩᱣᱟᱜ ᱨᱩᱨᱩᱣᱟᱜ ᱫᱚ ᱛᱟᱞᱮ ᱛᱩᱢᱫᱟᱜ ᱴᱟᱢᱟᱠ ᱢᱮᱱᱟᱜᱼᱟ ᱪᱚᱲᱪᱩᱲᱤ ᱢᱮᱱᱟᱜᱼᱟ ᱦᱟᱨᱢᱚᱱᱤ ᱢᱮᱱᱟᱜᱼᱟ ᱛᱤᱨᱭᱳ ᱵᱟᱱᱟᱢ ᱦᱚᱸ ᱛᱟᱞᱮ ᱢᱮᱱᱟᱜ ᱜᱮᱭᱟ ᱫᱚᱨᱠᱟᱨᱚᱜ ᱠᱷᱟᱱᱼᱯᱮ ᱟᱞᱮ ᱴᱷᱮᱱ ᱨᱮᱱ ᱠᱚᱲᱟ ᱦᱚᱸᱠᱚ ᱩᱰᱩᱠᱚᱜ ᱜᱮᱭᱟ ᱦᱚᱸ ᱦᱮᱸ ᱦᱚᱸ ᱢᱮᱱᱟᱜᱼᱟ ᱚᱱᱟ ᱠᱚᱦᱚᱸ ᱚᱻ ᱚᱱᱟᱦᱚᱸ ᱢᱮᱱᱟᱜ ᱜᱮᱭᱟ ᱦᱳᱭ ᱛᱚᱵᱮ ᱟᱫᱚ ᱛᱤᱥᱯᱮ ᱱᱮᱶᱛᱟ ᱞᱮᱭᱟ ᱛᱚᱵᱮ ᱥᱮᱱᱚᱜ ᱟᱞᱮ ᱦᱳᱭ